ᱤᱧᱟᱹᱜ ᱟᱹᱛᱩ ᱨᱮᱫᱚ ᱵᱟᱛᱟᱱ ᱨᱮᱭᱟᱜ ᱥᱩᱵᱤᱫᱟ ᱫᱚ ᱢᱮᱱᱟᱜ ᱜᱮᱭᱟ ᱢᱟᱱᱮ ᱥᱚᱢᱳᱭ ᱥᱚᱢᱳᱭ ᱫᱟᱜ ᱥᱟᱦᱟᱨ ᱮᱢᱟᱜ ᱦᱩᱭᱩᱜᱼᱟ ᱢᱟᱡᱷᱮ ᱢᱟᱡᱷᱮ ᱟᱨ ᱯᱷᱚᱥᱚᱞ ᱦᱩᱭᱞᱮᱱ ᱠᱷᱟᱱ ᱟᱹᱰᱤ ᱜᱟᱱ ᱦᱟᱥᱟ ᱦᱚᱸ ᱢᱚᱡᱽ ᱜᱮᱭᱟ ᱟᱞᱮ ᱱᱚᱣᱟ ᱤᱭᱟᱹ ᱨᱮᱫᱚ ᱟᱞᱮ ᱴᱚᱴᱷᱟ ᱨᱮᱫᱚ ᱛᱚᱵᱮ ᱥᱚᱢᱳᱭ ᱥᱚᱢᱳᱭ ᱵᱟᱛᱟᱱᱟᱜ ᱠᱷᱟᱱ ᱜᱮ ᱢᱚᱡᱽ ᱯᱷᱚᱥᱚᱞ ᱧᱟᱢᱚᱜᱼᱟ ᱟᱹᱰᱤ ᱜᱟᱱ ᱧᱟᱢᱚᱜᱼᱟ ᱟᱨ ᱠᱟᱛᱮᱜ ᱩᱥᱟᱹᱨᱟ ᱵᱟᱝ ᱨᱚᱦᱚᱲ ᱜᱚᱫ ᱞᱮᱱ ᱠᱷᱟᱱ ᱚᱱᱟ ᱨᱮᱫᱚ ᱢᱚᱡᱽ ᱯᱷᱚᱥᱚᱞ ᱟᱨᱦᱚᱸ ᱧᱟᱢᱚᱜᱼᱟ ᱟᱨ ᱢᱚᱡᱽ ᱯᱷᱚᱥᱚᱞ ᱧᱟᱢ ᱞᱮᱱ ᱠᱷᱟᱱᱜᱮ ᱟᱹᱰᱤ ᱜᱟᱱ ᱠᱷᱤᱛᱤ ᱦᱚᱲ ᱦᱚᱸ ᱨᱟᱹᱥᱠᱟᱹ ᱵᱩᱡᱷᱟᱹᱣᱟ